ᱟᱵᱚᱣᱟᱜ ᱫᱤᱱᱟᱹᱢ ᱫᱤᱱ ᱡᱤᱵᱭᱱ ᱨᱮ ᱫᱤᱱᱟᱹᱢ ᱜᱮᱵᱚᱱ ᱨᱮᱭᱟᱲᱚᱜᱼᱟ ᱟᱨ ᱨᱮᱭᱟᱲᱚᱜ ᱞᱟᱹᱜᱤᱫ ᱛᱮᱫᱚ ᱥᱟᱵᱚᱱ ᱫᱚᱨᱠᱟᱨᱚᱜᱼᱟ ᱟᱨ ᱥᱟᱵᱚᱱ ᱱᱤᱛᱚᱜ ᱫᱚᱠᱟᱱ ᱨᱮ ᱟᱭᱢᱟ ᱨᱚᱠᱚᱢ ᱥᱟᱵᱚᱱ ᱜᱮ ᱧᱟᱢᱚᱜ ᱠᱟᱱᱟ ᱟᱨ ᱚᱱᱟ ᱥᱟᱵᱚᱱ ᱟᱹᱜᱩ ᱠᱟᱛᱮᱫ ᱟᱵᱚᱵᱚᱱ ᱵᱮᱵᱚᱦᱟᱨ ᱮᱫᱟ ᱟᱨ ᱚᱱᱟ ᱡᱚᱛᱚ ᱥᱟᱵᱚᱱ ᱫᱚ ᱡᱚᱛᱚᱨᱚᱠᱚᱢ ᱫᱚ ᱵᱟᱝ ᱵᱷᱟᱞᱤᱭᱟ ᱟᱨ ᱡᱚᱛᱚ ᱥᱟᱵᱚᱱ ᱫᱚ ᱡᱚᱛᱚ ᱡᱚᱛᱚ ᱨᱚᱠᱚᱢ ᱜᱩᱱ ᱫᱚ ᱵᱟᱝ ᱛᱟᱦᱮᱱᱟ ᱛᱚ ᱠᱤᱪᱷᱩ ᱥᱟᱵᱚᱱ ᱢᱮᱱᱟᱜᱼᱟ ᱡᱟᱦᱟᱸ ᱥᱟᱵᱚᱱ ᱚᱡᱚᱜ ᱛᱮᱫᱚ ᱮᱞᱟᱨᱡᱤ ᱦᱩᱭᱩᱜᱼᱟ ᱮᱭ ᱥᱠᱤᱱ ᱠᱷᱟᱨᱟᱯᱚᱜᱼᱟ ᱢᱟᱱᱮ ᱟᱵᱚᱣᱟᱜ ᱦᱚᱲᱢᱚ ᱠᱷᱟᱨᱟᱯᱚᱜᱼᱟ ᱟᱹᱰᱤ ᱠᱚᱠᱷᱚᱱᱚ ᱠᱷᱟᱨᱟᱯ ᱠᱚᱣᱟᱞᱤᱴᱤ ᱛᱟᱦᱮᱱ ᱠᱷᱟᱹᱛᱤᱨᱛᱮ ᱦᱚᱲᱢᱚ ᱠᱚᱦᱚᱸ ᱵᱟᱵᱟᱛᱟ ᱟᱨ ᱥᱟᱵᱚᱱ ᱨᱮ ᱠᱷᱟᱨ ᱛᱟᱦᱮᱱᱟ ᱟᱹᱰᱤ ᱵᱟᱹᱲᱛᱤ ᱠᱷᱟᱨ ᱛᱟᱦᱮᱱᱟ ᱡᱟᱦᱟᱸ ᱫᱚ ᱟᱹᱰᱤ ᱥᱟᱵᱚᱱ ᱚᱱᱟ ᱥᱟᱵᱚᱱ ᱚᱡᱚᱜ ᱫᱚ ᱟᱹᱰᱤ ᱠᱷᱟᱨᱟᱯ ᱜᱮᱭᱟ ᱦᱮᱸ ᱵᱟᱝ ᱯᱷᱮᱱᱟᱜᱼᱟ ᱴᱷᱤᱠ ᱟᱪᱷᱮ